ᱤᱧᱫᱚ ᱫᱟᱨᱮ ᱠᱚ ᱨᱚᱦᱚᱭ ᱠᱟᱛᱮᱫ ᱦᱟᱨᱟ ᱵᱩᱨᱩᱭ ᱦᱚᱪᱚᱭ ᱞᱟᱹᱜᱤᱫ ᱫᱚ ᱦᱟᱥᱟ ᱫᱚ ᱚᱱᱮ ᱢᱟᱹᱴᱭᱟᱹᱲ ᱦᱟᱥᱟ ᱢᱮᱥᱟ ᱠᱷᱚᱛ ᱦᱟᱥᱟ ᱦᱩᱭᱩᱜ ᱞᱟᱹᱠᱛᱤᱜ ᱠᱟᱱᱟ ᱚᱱᱟ ᱦᱟᱥᱟ ᱨᱮᱜᱮ ᱫᱟᱨᱮ ᱫᱚ ᱱᱟᱯᱟᱭ ᱚᱠᱚᱡᱽ ᱦᱟᱨᱟᱜᱼᱟ ᱟᱨ ᱚᱱᱟ ᱦᱟᱥᱟ ᱫᱚ ᱠᱷᱚᱛ ᱠᱚ ᱟᱹᱰᱤ ᱛᱮᱫᱼᱮ ᱡᱚᱜᱟᱣ ᱫᱚᱦᱚ ᱫᱟᱲᱮᱭᱟᱜᱼᱟ ᱟᱨ ᱫᱟᱨᱮ ᱦᱚᱸ ᱞᱚᱜᱚᱱ ᱛᱮᱜᱮ ᱦᱟᱨᱟ ᱵᱩᱨᱩ ᱤᱫᱤᱜᱼᱟ ᱟᱫᱚ ᱱᱚᱜᱼᱚᱭ ᱱᱚᱝᱠᱟ ᱫᱟᱨᱮ ᱠᱚ ᱟᱹᱰᱤ ᱰᱷᱮᱨ ᱨᱚᱦᱚᱭ ᱞᱮᱠᱷᱟᱡᱽ ᱫᱚ ᱱᱟᱯᱟᱭ ᱚᱠᱚᱡᱽᱜᱮ ᱚᱨᱡᱚ ᱦᱚᱸ ᱧᱟᱢᱚᱜᱼᱟ ᱦᱚᱭ ᱦᱤᱸᱥᱤᱫ ᱦᱚᱸ ᱱᱟᱯᱟᱭᱜᱮ ᱦᱩᱭᱩᱜᱼᱟ ᱟᱨ ᱡᱚ ᱵᱟᱦᱟ ᱦᱚᱸ ᱧᱟᱢᱚᱜᱼᱟ ᱟᱨ ᱦᱟᱯᱮᱱ ᱫᱤᱱᱨᱮ ᱜᱤᱫᱽᱨᱟᱹ ᱠᱚ ᱡᱚᱢ ᱟᱠᱚ ᱚᱱᱟᱠᱚ ᱡᱚᱢ ᱟᱹᱥᱩᱞᱚᱜᱼᱟ ᱟᱫᱚ ᱱᱚᱜᱼᱚᱭ ᱱᱚᱝᱠᱟ ᱠᱟᱹᱢᱤ ᱠᱟᱛᱮᱜᱮ ᱫᱟᱨᱮ ᱠᱚᱫᱚᱵᱚᱱ ᱦᱟᱨᱟ ᱵᱩᱨᱩᱭᱟ ᱟᱨ ᱚᱱᱟ ᱦᱟᱥᱟ ᱠᱚᱦᱚᱸ ᱱᱟᱯᱟᱭ ᱚᱠᱚᱡᱽ ᱛᱮᱵᱚᱱ ᱡᱚᱜᱟᱣ ᱡᱚᱛᱚᱱᱟ ᱡᱟᱛᱮ ᱟᱞᱚᱵᱚᱱ ᱰᱷᱚᱰᱟᱭ ᱢᱟ ᱟᱞᱚᱵᱚᱱ ᱵᱮᱨᱵᱟᱫ ᱢᱟ ᱱᱟᱯᱟᱭ ᱦᱟᱥᱟ ᱚᱱᱟ ᱱᱟᱯᱟᱭ ᱦᱟᱥᱟ ᱫᱚ ᱡᱚᱜᱟᱣ ᱞᱮᱠᱷᱟᱱ ᱫᱚ ᱟᱹᱰᱤ ᱱᱟᱯᱟᱭᱜᱮ ᱫᱟᱨᱮ ᱠᱚ ᱦᱟᱨᱟ ᱵᱩᱨᱩᱜᱼᱟ ᱟᱨ ᱱᱚᱜᱼᱚ ᱱᱚᱝᱠᱟᱱ ᱢᱟᱹᱴᱭᱟᱹᱲ ᱢᱮᱥᱟ ᱦᱟᱥᱟ ᱫᱚ ᱟᱹᱰᱤ ᱪᱮᱨᱦᱟᱜᱮ ᱫᱟᱨᱮ ᱠᱚ ᱞᱚᱜᱚᱱᱛᱮ ᱦᱟᱨᱟ ᱵᱩᱨᱩ ᱜᱚᱫᱚᱜᱼᱟ ᱟᱫᱚ ᱱᱚᱜᱼᱚᱭ ᱱᱚᱝᱠᱟ ᱟᱞᱮ ᱱᱚᱣᱟ ᱴᱚᱴᱷᱟᱨᱮ ᱨᱮᱦᱚᱸ ᱚᱱᱠᱟᱱ ᱡᱟᱭᱜᱟ ᱫᱚ ᱢᱮᱱᱟᱜ ᱫᱚ ᱢᱮᱱᱟᱜ ᱜᱮᱭᱟ ᱟᱫᱚ ᱚᱱᱮ ᱚᱱᱠᱟᱱ ᱦᱟᱥᱟ ᱠᱚᱜᱮ ᱫᱟᱨᱮ ᱨᱚᱦᱚᱭ ᱨᱮᱫᱚ ᱟᱹᱰᱤᱛᱮᱫ ᱞᱟᱹᱠᱛᱤᱜᱼᱟ ᱟᱨ ᱚᱱᱠᱟᱱ ᱦᱟᱥᱟ ᱠᱚ ᱴᱷᱮᱱ ᱨᱚᱦᱚᱭ ᱞᱮᱠᱷᱟᱱ ᱫᱟᱨᱮ ᱠᱚ ᱟᱹᱰᱤ ᱟᱞᱜᱟᱛᱮ ᱦᱟᱨᱟ ᱵᱩᱨᱩᱜᱼᱟ ᱟᱨ ᱡᱚ ᱠᱚᱦᱚᱸ ᱱᱟᱯᱟᱭᱜᱮ ᱧᱟᱢᱚᱜᱼᱟ ᱟᱫᱚ ᱚᱱᱠᱟᱱ ᱦᱟᱥᱟ ᱡᱚᱜᱟᱣ ᱫᱚᱦᱚ ᱞᱟᱹᱜᱤᱫ ᱛᱮᱫᱚ ᱱᱟᱯᱟᱭᱜᱮ ᱡᱟᱦᱟᱱᱟᱜ ᱚᱱᱠᱟᱱ ᱰᱷᱚᱰᱟ ᱠᱚ ᱤᱴᱟᱹ ᱵᱷᱟᱴᱟ ᱠᱚ ᱮᱢᱟᱱ ᱠᱚ ᱵᱟᱝ ᱠᱷᱩᱞᱟᱹᱣ ᱞᱟᱹᱠᱛᱤᱜ ᱠᱟᱱᱟ ᱦᱟᱥᱟ ᱠᱚ ᱱᱟᱯᱟᱭᱛᱮ ᱡᱚᱜᱟᱜᱼᱢᱟ ᱟᱨ ᱛᱟᱦᱮᱱᱼᱢᱟ ᱚᱱᱟ ᱠᱚ ᱤᱫᱤ ᱠᱟᱛᱮᱫ ᱨᱮᱦᱚᱸ ᱠᱷᱮᱭᱟᱞ ᱫᱚᱨᱠᱟᱨᱚᱜᱼᱟ ᱟᱫᱚ ᱫᱟᱨᱮ ᱱᱟᱹᱲᱤ ᱠᱚ ᱟᱹᱰᱤ ᱵᱚᱱ ᱨᱚᱦᱚᱭ ᱞᱮᱠᱷᱟᱱ ᱫᱚ ᱱᱚᱣᱟ ᱦᱚᱭ ᱦᱤᱸᱥᱤᱫ ᱠᱚᱦᱚᱸ ᱱᱟᱯᱟᱭ ᱮᱢᱟᱵᱚᱱᱟ ᱟᱨ ᱟᱵᱚᱦᱚᱸ ᱱᱟᱯᱟᱭᱜᱮ ᱥᱟᱦᱮᱸᱫ ᱠᱚᱵᱚᱱ ᱥᱟᱸᱦᱮᱫᱟ ᱟᱨ ᱱᱚᱣᱟ ᱫᱤᱥᱚᱢ ᱦᱚᱸ ᱱᱟᱯᱟᱭ ᱱᱤᱨᱤᱵᱤᱞᱤ ᱛᱟᱦᱮᱱᱟ ᱟᱨ ᱜᱤᱫᱟᱹᱨ ᱠᱚ ᱦᱟᱯᱮᱱ ᱫᱤᱱᱨᱮ ᱡᱚ ᱵᱟᱦᱟ ᱠᱚᱦᱚᱸ ᱡᱚ ᱠᱚᱦᱚᱸ ᱠᱚ ᱡᱚᱢᱟ ᱟᱨ ᱱᱟᱯᱟᱭᱜᱮ ᱠᱚ ᱡᱚᱢ ᱟᱹᱥᱩᱞᱚᱜᱼᱟ ᱟᱨ ᱩᱢᱩᱞ ᱠᱚᱦᱚᱸ ᱦᱩᱭᱩᱜ ᱜᱮᱭᱟ ᱥᱤᱛᱩᱝ ᱠᱚᱨᱮ ᱮᱢᱟᱱ ᱠᱚᱨᱮ ᱱᱟᱯᱟᱭ ᱜᱮᱵᱚ ᱩᱢᱩᱞᱚᱜᱼᱟ ᱟᱫᱚ ᱱᱚᱜᱼᱚ ᱱᱚᱝᱠᱟ ᱫᱟᱨᱮ ᱦᱟᱨᱟᱭ ᱞᱟᱹᱜᱤᱫᱛᱮ ᱫᱟᱨᱮ ᱨᱚᱦᱚᱭ ᱞᱟᱹᱜᱤᱫᱛᱮ ᱱᱚᱜᱼᱚ ᱱᱚᱣᱟ ᱦᱟᱥᱟ ᱡᱟᱦᱟᱸ ᱢᱟᱹᱴᱤᱭᱟᱹᱲ ᱢᱮᱥᱟ ᱦᱟᱥᱟ ᱜᱮ ᱱᱟᱯᱟᱭ ᱫᱚ ᱵᱮᱵᱚᱦᱟᱨ ᱤᱫᱟᱹᱧ ᱟᱫᱚ ᱱᱚᱜᱼᱚ ᱱᱚᱝᱠᱟᱜᱮ ᱱᱟᱜ ᱫᱟᱨᱮ ᱠᱚ ᱨᱚᱦᱚᱭ